ᱦᱮᱞᱳ ᱦᱮᱸ ᱜᱚᱝᱠᱮ ᱞᱟᱹᱭᱮᱫ ᱛᱟᱦᱮᱸᱱᱤᱧ ᱡᱮ ᱱᱚᱶᱟ ᱟᱞᱮ ᱥᱩᱨᱼᱥᱩᱯᱩᱨ ᱠᱚᱨᱮ ᱞᱮ ᱠᱷᱮᱞ ᱵᱟᱲᱟᱭ ᱠᱟᱱᱟ ᱵᱷᱟᱹᱜᱤᱼᱵᱷᱟᱹᱜᱤ ᱜᱤᱫᱽᱨᱟᱹ ᱠᱚ ᱢᱮᱱᱟᱜ ᱟᱠᱟᱫ ᱠᱚᱣᱟ

ᱦᱮᱸ ᱜᱚᱝᱠᱮ ᱟᱫᱚ ᱱᱚᱜᱼᱚᱭ ᱱᱚᱶᱟ ᱵᱟᱱᱟᱨ ᱠᱷᱮᱛᱨᱮ ᱨᱮᱜᱮᱧ ᱧᱮᱞᱮᱫᱟ ᱜᱚᱝᱠᱮ ᱮᱭ ᱡᱮᱢᱚᱱ ᱯᱷᱩᱴᱵᱷᱞ ᱨᱮᱦᱚᱸ ᱚᱱᱠᱟ ᱵᱷᱟᱹᱞᱤᱼᱵᱷᱟᱹᱞᱤ ᱜᱤᱫᱽᱨᱟᱹ ᱠᱚ ᱡᱮᱢᱚᱱ ᱚᱱᱠᱟ ᱵᱷᱟᱹᱞᱤ ᱥᱴᱟᱨ ᱠᱚ ᱛᱩᱫᱩᱜ ᱠᱟᱱ ᱨᱮᱦᱚᱸ ᱠᱤᱱᱛᱩ ᱚᱱᱟ ᱦᱩᱰᱤᱧ ᱦᱤᱰᱤᱧ ᱨᱮᱠᱚ ᱠᱷᱮᱞ ᱦᱚᱪᱚᱭᱮᱫ ᱠᱚᱣᱟ ᱟᱨ ᱞᱟᱴᱩ ᱚᱱᱟ ᱤᱱᱴᱟᱨᱱᱮᱥᱱᱟᱞ ᱚᱱᱟ ᱡᱟᱭᱜᱟ ᱨᱮ ᱟᱫᱚ ᱚᱱᱠᱟ ᱪᱟᱱᱥ ᱵᱟᱠᱚ ᱮᱢᱟ ᱠᱚ ᱠᱟᱱᱟ ᱵᱟᱹᱛᱤᱞᱮᱫ ᱠᱚᱣᱟ ᱠᱚ ᱚᱱᱟᱞᱮᱠᱟᱛᱮ ᱦᱚᱸ ᱚᱱᱟ ᱯᱷᱩᱴᱵᱚᱞ ᱠᱷᱚᱱ ᱦᱚᱸᱠᱚ ᱵᱟᱫ ᱮᱫ ᱠᱚᱣᱟ ᱱᱚᱶᱟ ᱠᱨᱤᱠᱮᱴ

ᱚᱱᱟᱜᱮᱛᱚ ᱦᱮᱸ ᱜᱚᱝᱠᱮ ᱟᱨ ᱜᱚᱝᱠᱮ ᱟᱫᱚ ᱟᱢ ᱠᱟᱹᱴᱤᱡ ᱢᱮᱱᱟᱜ ᱢᱮᱭᱟ ᱚᱝᱠᱟ ᱮᱠᱴᱩ ᱥᱤᱴ ᱨᱮ ᱢᱮᱱᱟᱜ ᱢᱮᱭᱟ ᱯᱳᱥᱴ ᱥᱤᱴ ᱨᱮ ᱟᱫᱚ ᱜᱚᱝᱠᱮ ᱦᱮᱸ ᱜᱚᱝᱠᱮ ᱟᱫᱚ ᱟᱢᱜᱮ ᱠᱟᱹᱴᱤᱡ ᱟᱥᱟᱼᱵᱷᱚᱨᱥᱟ ᱱᱮ ᱦᱚᱲ ᱫᱚ ᱚᱠᱚᱭ ᱞᱮ ᱢᱚᱱ ᱫᱟᱲᱮᱣᱟᱭᱟ ᱟᱢ ᱜᱮ ᱟᱫᱚ ᱟᱫᱚ ᱵᱷᱟᱹᱜᱤ ᱢᱮᱱᱟᱜ ᱠᱚᱜᱮᱭᱟ ᱜᱚᱝᱠᱮ ᱦᱩᱸ ᱟᱫᱚ ᱜᱚᱝᱠᱮ ᱦᱳᱭ ᱚᱱᱟ ᱜᱮ ᱞᱟᱹᱭᱮᱫ ᱛᱟᱦᱮᱸᱜ ᱤᱧ ᱟᱫᱚ ᱛᱟᱦᱞᱮ ᱜᱚᱝᱠᱮ ᱠᱟᱹᱴᱤᱡ ᱠᱟᱹᱴᱤᱡ ᱧᱮᱞ ᱵᱟᱲᱟᱭ ᱢᱮ ᱠᱚᱭᱚᱜ ᱟᱞᱮ ᱢᱮ ᱚ ᱻ ᱦᱮᱸ ᱢᱟ ᱦᱮᱸᱢᱟ